ᱥᱟᱬᱮᱥ ᱟᱨ ᱞᱟᱜᱟᱱ ᱠᱟᱹᱢᱤ ᱦᱚᱲ ᱠᱚᱣᱟᱜ ᱢᱚᱦᱟᱢᱟᱹᱨᱤ ᱡᱮᱢᱚᱱ ᱡᱟᱦᱟ ᱡᱟᱭᱜᱟᱨᱮ ᱤᱥᱠᱩᱞ ᱤᱥᱠᱩᱞ ᱠᱚᱨᱮᱜ ᱢᱚᱦᱟᱢᱟ ᱨᱤ ᱵᱚᱱᱫᱚ ᱞᱟᱹᱜᱤᱫ ᱡᱟᱛᱮ ᱵᱟᱝ ᱰᱷᱮᱨᱚᱜ ᱡᱟᱛᱮ ᱵᱟᱝ ᱰᱷᱮᱨᱚᱜ ᱟᱵᱚ ᱤᱥᱠᱩᱞ ᱠᱚᱨᱮᱜ ᱟᱵᱚ ᱢᱳᱵᱟᱭᱤᱞ ᱠᱚ ᱮᱢ ᱠᱟᱜ ᱵᱚᱱᱟ ᱤᱥᱴᱩᱰᱮᱱᱴ ᱟᱨ ᱚᱱᱟ ᱚᱲᱟᱜ ᱠᱷᱚᱱ ᱜᱮ ᱚᱱᱞᱟᱭᱤᱱ ᱛᱮᱵᱚᱱ ᱯᱟᱲᱦᱟᱣ ᱫᱟᱲᱮᱜ ᱢᱟ ᱡᱟᱛᱮ ᱟᱵᱚᱣᱟ ᱵᱟᱝ ᱡᱟᱛᱮ ᱟᱵᱚᱣᱟᱜ ᱩᱥᱩᱵᱤᱫᱟ ᱵᱟᱝ ᱦᱩᱭᱩᱜ ᱚᱱᱟ ᱞᱟᱹᱜᱤᱫ ᱛᱮ ᱟᱵᱚ ᱤᱥᱠᱩᱞ ᱠᱚ ᱵᱟᱵᱚᱱ ᱪᱟᱞᱟᱜ ᱠᱚᱞᱮᱡᱽ ᱠᱚ ᱵᱟᱵᱚᱱ ᱪᱟᱞᱟᱜᱼᱟ ᱟᱨ ᱴᱷᱤᱠ ᱴᱷᱟᱠ ᱵᱚᱱ ᱛᱟᱸᱦᱮᱱᱟ ᱡᱚᱛᱱᱚ ᱨᱮ ᱱᱤᱭᱚᱢ ᱠᱚᱵᱚᱱ ᱢᱟᱱᱟᱣᱟ